ᱱᱚᱜᱼᱚᱭ ᱱᱟᱦᱟᱜᱞᱮ ᱪᱟᱥ ᱮᱫᱟ ᱦᱩᱲᱩ ᱡᱚᱱᱰᱨᱟ ᱵᱟᱡᱽᱲᱟ ᱨᱟᱦᱮᱲ ᱛᱩᱲᱤ ᱛᱩᱲᱤ ᱵᱤᱸᱜᱟᱲ ᱵᱤᱞᱟ ᱛᱤ ᱪᱟᱥ ᱮᱫᱟ ᱮᱱᱟᱝᱫᱚ ᱩᱱᱟᱹᱜᱫᱤᱱ ᱫᱚ ᱰᱟᱝᱨᱟ ᱱᱟᱦᱮᱞᱛᱮ ᱱᱟᱦᱮᱞ ᱛᱮᱞᱮ ᱥᱤᱭᱮᱫ ᱛᱮᱦᱮᱱᱟ ᱱᱮᱛᱟᱨ ᱫᱚ ᱦᱤᱱᱟᱹ ᱱᱤᱭᱟᱹ ᱴᱨᱟᱠᱴᱟᱨᱛᱮ ᱮᱢᱟᱱᱛᱮᱞᱮ ᱥᱤ ᱠᱟᱛᱮᱞᱮ ᱪᱟᱥ ᱮᱫᱟ ᱟᱨ ᱥᱤ ᱠᱟᱛᱮᱞᱮ ᱪᱟᱥᱮᱫᱜᱮ ᱥᱤ ᱜᱩᱸᱰᱟᱹᱠᱮᱫ ᱜᱮᱞᱮ ᱱᱮᱛᱟᱨ ᱱᱟᱦᱟᱜᱨᱮᱱ ᱱᱮᱛᱟ ᱱᱮᱛᱟᱨ ᱡᱩᱣᱟᱹᱱ ᱜᱤᱫᱽᱨᱟᱹᱠᱚ ᱪᱟᱥ ᱯᱟᱱᱛᱷᱟ ᱨᱮᱠᱚ ᱟᱲᱜᱳ ᱟᱠᱟᱱᱟ ᱡᱮᱢᱚᱱ ᱪᱟᱥ ᱵᱷᱟᱹᱜᱤᱠᱚ ᱪᱚᱞᱚᱱ ᱮᱫᱟ ᱪᱟᱥ ᱵᱷᱟᱹᱜᱤᱠᱚ ᱪᱚᱞᱚᱱ ᱮᱫᱟ ᱥᱟᱵᱽᱠᱟᱜ ᱢᱮ ᱤᱭᱟᱹ ᱴᱨᱟᱠᱴᱟᱨᱛᱮ ᱥᱤ ᱜᱩᱸᱰᱟᱹ ᱠᱟᱛᱮᱫ ᱥᱟᱨ ᱜᱩᱨᱤᱡ ᱮᱢ ᱠᱟᱛᱮᱫ ᱛᱤᱡᱩ ᱜᱚᱡ ᱞᱟᱹᱜᱤᱫ ᱦᱤᱱᱟᱹᱱᱤᱭᱟᱹ ᱵᱤᱥᱠᱚ ᱮᱢ ᱠᱟᱛᱮᱫᱞᱮ ᱪᱟᱥᱵᱟᱥ ᱮᱫᱟ ᱜᱤᱫᱽᱨᱟᱹ ᱠᱚᱦᱚᱸ ᱟᱭᱢᱟᱜᱟᱱ ᱠᱚ ᱥᱮᱬᱟ ᱟᱠᱟᱫᱟ ᱪᱟᱥᱵᱟᱥ ᱨᱮᱠᱚ ᱟᱲᱜᱳ ᱟᱠᱟᱱᱟ ᱥᱩᱞᱩᱠ ᱥᱟᱹᱜᱟᱹᱭ ᱵᱷᱟᱹᱞᱤ ᱥᱩᱞᱩᱠ ᱥᱚᱝᱥᱟᱨ ᱨᱮ ᱥᱩᱞᱩᱠ ᱥᱟᱹᱜᱟᱹᱭᱠᱚ ᱵᱷᱟᱹᱞᱤ ᱛᱟᱦᱮᱱᱠᱟᱱᱟ ᱟᱫᱚ ᱜᱤᱫᱽᱨᱟᱹ ᱠᱚᱦᱚᱸ ᱪᱟᱥᱠᱚᱨᱮ ᱵᱷᱟᱹᱜᱤᱜᱟᱱ ᱠᱚ ᱟᱲᱜᱳ ᱟᱠᱟᱱᱟ ᱪᱟᱥᱨᱮ ᱦᱮᱰᱤᱝᱠᱚ ᱵᱩᱡᱷ ᱠᱮᱫᱟ ᱦᱤᱛᱚᱜ ᱫᱚ ᱟᱥᱛᱮ ᱟᱥᱛᱮᱛᱮ ᱜᱤᱫᱽᱨᱟᱹ ᱠᱚᱦᱚᱸ ᱠᱚ ᱪᱟᱥ ᱠᱟᱹᱢᱤ ᱨᱮᱠᱚ ᱟᱲᱜᱳ ᱟᱠᱟᱱᱟ